ᱢᱟᱪᱮᱫ ᱠᱚ ᱤᱛᱩᱱ ᱟᱥᱲᱟ ᱨᱮ ᱯᱟᱹᱴᱷᱩᱣᱟᱹ ᱯᱟᱲᱦᱟᱣ ᱞᱟᱹᱜᱤᱫ ᱜᱮ ᱥᱠᱩᱞ ᱫᱚᱠᱚ ᱥᱮᱴᱮᱨᱚᱜᱼᱟ ᱥᱮ ᱯᱟᱲᱦᱟᱣ ᱞᱟᱹᱜᱤᱫ ᱜᱮ ᱥᱠᱩᱞ ᱫᱚᱠᱚ ᱪᱟᱞᱟᱜᱼᱟ ᱟᱨ ᱚᱱᱟ ᱞᱟᱹᱜᱤᱫ ᱜᱮ ᱟᱠᱚ ᱦᱚᱸ ᱥᱚᱨᱠᱟᱨ ᱯᱚᱭᱥᱟᱭ ᱮᱢᱟᱠᱚ ᱠᱟᱱᱟ ᱠᱷᱟᱱ ᱯᱟᱹᱴᱷᱩᱣᱟᱹ ᱡᱩᱫᱤ ᱥᱠᱩᱞ ᱵᱟᱠᱚ ᱪᱟᱞᱟᱜ ᱠᱟᱱᱟ ᱮᱱᱠᱷᱟᱱ ᱢᱟᱪᱮᱫᱟᱜ ᱦᱚᱸ ᱠᱟᱹᱢᱤ ᱥᱮ ᱠᱟᱹᱨᱤ ᱠᱟᱱᱟ ᱡᱮ ᱯᱟᱹᱴᱷᱩᱣᱟᱹᱣᱟᱜ ᱚᱲᱟᱜ ᱮ ᱪᱟᱞᱟᱜ ᱢᱟ ᱯᱟᱹᱴᱷᱩᱣᱟᱹ ᱨᱮᱱ ᱟᱭᱳᱼᱵᱟᱵᱟᱭ ᱢᱮᱛᱟ ᱠᱚᱢᱟ ᱯᱟᱹᱴᱷᱩᱣᱟᱹ ᱥᱠᱩᱞ ᱵᱟᱭ ᱪᱟᱞᱟᱜ ᱠᱟᱱᱟ ᱪᱮᱫᱟᱜ ᱵᱟᱭ ᱪᱟᱞᱟᱜ ᱠᱟᱱᱟ ᱪᱮᱫ ᱚᱥᱩᱵᱤᱫᱷᱟ ᱛᱟᱭ ᱟᱨ ᱵᱟᱰᱟᱭ ᱢᱟᱭ ᱵᱟᱰᱟᱭ ᱢᱟᱭ ᱡᱮ ᱪᱮᱫ ᱠᱟᱱᱟ ᱪᱮᱫ ᱵᱟᱝᱟ ᱚᱱᱠᱟ ᱠᱟᱛᱮ ᱡᱩᱫᱤ ᱩᱱᱤ ᱯᱟᱹᱴᱷᱩᱣᱟᱹ ᱥᱠᱩᱞᱮ ᱦᱤᱡᱩᱜᱼᱟ ᱡᱩᱫᱤ ᱠᱟᱹᱡ ᱮ ᱥᱮᱪᱮᱫᱚᱜᱼᱟ ᱡᱩᱫᱤ ᱠᱟᱹᱡ ᱮ ᱚᱞ ᱯᱟᱲᱦᱟᱜᱼᱟ ᱮᱱᱠᱷᱟᱱ ᱩᱱᱤᱭᱟᱜ ᱜᱮ ᱵᱷᱟᱹᱜᱤ ᱟᱨ ᱢᱟᱪᱮᱫᱟᱜ ᱦᱚᱸ ᱧᱩᱛᱩᱢ ᱦᱩᱭᱩᱜᱼᱟ ᱡᱮ ᱵᱟᱝᱟ ᱩᱱᱤ ᱢᱟᱪᱮᱫ ᱮ ᱯᱟᱲᱦᱟᱣ ᱞᱮᱫᱮ ᱛᱮ ᱩᱱᱟᱹᱜ ᱥᱮᱬᱟ ᱠᱟᱜᱼᱟ ᱱᱩᱭ ᱜᱤᱫᱽᱨᱟᱹ ᱚᱱᱟᱜᱮ ᱡᱩᱫᱤ ᱢᱟᱪᱮᱫ ᱜᱮ ᱫᱩᱨᱤᱵᱮ ᱦᱤᱡᱩᱜᱼᱟ ᱮᱱᱠᱷᱟᱱ ᱜᱤᱫᱽᱨᱟᱹ ᱦᱚᱸ ᱢᱟᱱᱮ ᱯᱟᱹᱴᱷᱩᱣᱟᱹ ᱦᱚᱸ ᱫᱩᱨᱤᱵ ᱨᱮᱜᱮ ᱠᱚ ᱦᱤᱡᱩᱜᱼᱟ ᱪᱮᱫᱟᱜ ᱥᱮ ᱢᱟᱪᱮᱫ ᱡᱟᱦᱟᱸ ᱞᱮᱠᱟᱭ ᱠᱟᱹᱢᱤᱭᱟ ᱜᱤᱫᱽᱨᱟᱹ ᱦᱚᱸ ᱚᱱᱠᱟ ᱜᱮᱠᱚ ᱪᱮᱫᱚᱜᱼᱟ ᱟᱨ ᱩᱱᱠᱩ ᱦᱚᱸ ᱚᱱᱠᱟ ᱜᱮᱠᱚ ᱠᱟᱹᱢᱤᱭᱟ ᱢᱟᱪᱮᱫ ᱡᱩᱫᱤ ᱢᱤᱫ ᱴᱟᱲᱟᱝ

ᱛᱮ ᱦᱤᱡᱩᱜ ᱠᱟᱱᱟ ᱱᱩᱱᱟᱹᱜ ᱫᱩᱨᱤᱮ ᱦᱤᱡᱩᱜ ᱠᱟᱱᱟ ᱮᱱᱠᱷᱟᱱ ᱟᱨᱚ ᱤᱧᱫᱚ ᱪᱮᱫ ᱱᱩᱱᱟᱹᱜ ᱞᱚᱜᱚᱱ ᱥᱮᱱ ᱠᱟᱛᱮ ᱪᱮᱫ ᱤᱧ ᱪᱤᱠᱟᱹᱭᱟ ᱚᱱᱟ ᱞᱟᱹᱜᱤᱫ ᱟᱠᱚ ᱦᱚᱸ ᱢᱟᱪᱮᱫ ᱧᱮᱞ ᱧᱮᱞ ᱛᱮ ᱟᱠᱚ ᱦᱚᱸᱠᱚ ᱱᱚᱝᱠᱟᱭᱟ ᱢᱤᱫ ᱴᱟᱲᱟᱝ ᱢᱤᱫ ᱴᱟᱲᱟᱝ ᱵᱟᱨ ᱴᱟᱲᱟᱝ ᱵᱟᱨ ᱴᱟᱲᱟᱝ ᱫᱩᱨᱤᱵ ᱠᱚ ᱥᱮᱴᱮᱨᱚᱜᱼᱟ ᱥᱠᱩᱞ ᱮᱱᱠᱷᱟᱱ ᱩᱱᱠᱩ ᱪᱮᱫ ᱠᱚ ᱪᱮᱫᱟ ᱡᱟᱦᱟᱸ ᱞᱮᱠᱟ ᱢᱟᱪᱮᱫ ᱮ ᱠᱟᱹᱢᱤᱭᱟ ᱚᱱᱠᱟ ᱜᱮᱠᱚ ᱪᱮᱫᱚᱜ ᱠᱟᱱᱟ ᱚᱱᱟ ᱟᱹᱜᱤᱫ ᱢᱟᱪᱮᱫ ᱠᱚ ᱱᱚᱝᱠᱟ ᱠᱟᱹᱢᱤ ᱯᱮ ᱡᱮ ᱜᱤᱫᱽᱨᱟᱹ ᱠᱚ ᱥᱮ ᱯᱟᱹᱴᱷᱩᱣᱟᱹ ᱠᱚᱦᱚᱸ ᱟᱯᱮ ᱧᱮᱞᱛᱮ ᱠᱟᱹᱡ ᱠᱚ ᱠᱟᱹᱡ ᱠᱚ ᱵᱚᱫᱚᱞᱚᱜ ᱢᱟ ᱚᱱᱠᱟ ᱢᱟᱪᱮᱫ ᱮ ᱢᱮᱱ ᱠᱟᱜᱼᱟ ᱥᱮ ᱚᱱᱠᱟ ᱱᱚᱝᱠᱟ ᱤᱧᱦᱚᱸ ᱱᱚᱝᱠᱟ ᱜᱤᱧ ᱠᱟᱹᱢᱤᱭᱟ ᱚᱱᱟᱜᱮ ᱡᱟᱦᱟᱸ ᱞᱮᱠᱟ ᱜᱤᱫᱽᱨᱟᱹ ᱫᱚᱵᱚᱱ ᱪᱮᱫ ᱠᱚᱣᱟ ᱚᱱᱠᱟ ᱜᱮᱠᱚ ᱪᱮᱫᱚᱜᱼᱟ ᱚᱱᱟ ᱞᱟᱹᱜᱤᱫ ᱩᱱᱠᱩ ᱥᱩᱨ ᱨᱮᱫᱚ ᱩᱱᱠᱩ ᱥᱟᱢᱟᱝ ᱨᱮᱫᱚ ᱟᱵᱚᱫᱚ ᱱᱚᱝᱠᱟ ᱵᱟᱹᱲᱤᱡ ᱠᱟᱹᱢᱤ ᱟᱞᱚᱵᱚᱱ ᱠᱟᱹᱢᱤ ᱢᱟ ᱡᱮ ᱜᱤᱫᱽᱨᱟᱹ ᱞᱟᱹᱜᱤᱫ ᱦᱟᱯᱮᱱ ᱫᱤᱱᱨᱮ ᱠᱷᱚᱛᱤᱭᱟᱭ ᱚᱱᱟ ᱞᱟᱹᱜᱤᱫ ᱟᱵᱚ ᱱᱚᱝᱠᱟ ᱵᱮᱥ ᱵᱚᱱ ᱠᱟᱹᱢᱤᱢᱟ ᱡᱮ ᱟᱠᱚᱣᱟᱜ ᱦᱚᱸ ᱦᱤᱡᱩᱜ ᱠᱟᱱ ᱥᱚᱢᱚᱭ ᱨᱮ ᱞᱟᱹᱠᱛᱤ ᱨᱮ ᱮᱢ ᱢᱟᱭ ᱞᱟᱜᱟᱜ ᱢᱟᱭ ᱚᱱᱟ ᱞᱟᱹᱜᱤᱫ ᱟᱵᱚ ᱦᱚᱸ ᱱᱚᱣᱟ ᱫᱷᱚᱱ ᱠᱟᱱ ᱛᱟᱵᱚᱱᱟ ᱡᱮ ᱜᱤᱫᱽᱨᱟᱹ ᱟᱨᱵᱚᱱ ᱯᱟᱲᱦᱟᱣᱮ ᱢᱟ ᱟᱨ ᱵᱚᱱ ᱥᱮᱪᱮᱫᱮ ᱢᱟ ᱤᱱᱟᱹᱫᱚ ᱪᱮᱫᱟᱜ ᱥᱮ ᱱᱚᱣᱟᱫᱚ ᱢᱟᱪᱮᱫᱟᱜ ᱠᱟᱹᱢᱤ ᱠᱟᱱ ᱜᱮᱭᱟ ᱱᱚᱣᱟ ᱞᱟᱹᱜᱤᱫ ᱥᱚᱨᱠᱟᱨ ᱯᱩᱭᱥᱟᱹᱭ ᱮᱢᱟᱭ ᱠᱟᱱᱟ ᱮᱱᱠᱷᱟᱱ ᱪᱤᱠᱟᱹ ᱵᱟᱭ ᱯᱟᱲᱦᱟᱣ ᱠᱚᱣᱟ ᱯᱟᱲᱦᱟᱣ ᱠᱚ ᱜᱮᱭᱟᱭ ᱜᱮ ᱟᱨ ᱚᱱᱟᱜᱮ ᱦᱩᱭᱩᱜ ᱠᱟᱱᱟ ᱜᱤᱫᱽᱨᱟᱹ ᱦᱟᱸᱜ ᱥᱠᱩᱞ ᱵᱟᱭ ᱥᱮᱴᱮᱨᱚᱜ ᱠᱟᱱᱟ ᱚᱱᱟ ᱦᱚᱸ ᱢᱟᱪᱮᱫᱟᱜ ᱫᱚ ᱡᱟᱦᱟᱸ ᱨᱮᱜᱮ ᱫᱳᱥ ᱛᱟᱦᱮᱱ ᱜᱮᱭᱟ ᱚᱱᱟ ᱞᱟᱹᱜᱤᱫ ᱢᱟᱪᱮᱫ ᱦᱚᱸ ᱵᱩᱡᱷᱟᱹᱣ ᱞᱟᱹᱠᱛᱤ ᱜᱤᱫᱽᱨᱟᱹ ᱪᱮᱫᱟᱜ ᱵᱟᱭ ᱥᱮᱴᱮᱨᱚᱜ ᱠᱟᱱᱟ ᱥᱠᱩᱞ ᱥᱚᱢᱚᱭ ᱨᱮ ᱥᱮ ᱚᱠᱛᱚ ᱨᱮ ᱚᱱᱟᱜᱮ ᱟᱫᱚ ᱱᱚᱣᱟ ᱜᱮ ᱦᱩᱭᱩᱜ ᱠᱟᱱᱟ ᱫᱩᱨᱤᱵ ᱨᱮᱱᱟᱜ ᱫᱚ ᱫᱩᱨᱤᱵ ᱨᱮᱱᱟᱜ ᱵᱷᱮᱜᱟᱨ ᱵᱷᱮᱜᱟᱨ ᱠᱟᱛᱷᱟ ᱫᱚ ᱪᱮᱫᱟᱜ ᱥᱮ ᱢᱟᱪᱮᱫ ᱡᱩᱫᱤ ᱫᱩᱨᱤᱵ ᱟᱭ ᱮᱱᱠᱷᱟᱱ ᱯᱟᱹᱴᱷᱩᱣᱟᱹ ᱦᱚᱸᱠᱚ ᱫᱩᱨᱤᱵᱟ ᱚᱱᱟ ᱞᱟᱹᱜᱤᱫ ᱢᱟᱪᱮᱫ ᱜᱮ ᱡᱩᱫᱤ ᱚᱠᱛᱚ ᱨᱮ ᱥᱮᱴᱮᱨ ᱞᱮᱱᱠᱷᱟᱱ ᱯᱟᱹᱴᱷᱩᱣᱟᱹ ᱦᱚᱸ ᱚᱠᱛᱚ ᱨᱮᱠᱚ ᱥᱮᱴᱮᱨᱚᱜᱼᱟ ᱱᱚᱣᱟᱜᱮ ᱦᱩᱭᱩᱜ ᱠᱟᱱᱟ ᱟᱥᱚᱞ ᱠᱟᱛᱷᱟ ᱫᱚ ᱡᱮ ᱢᱟᱪᱮᱫ ᱡᱩᱫᱤ ᱥᱚᱢᱚᱭ ᱨᱮ ᱢᱟᱱᱮ ᱡᱟᱦᱟᱸ ᱡᱩᱫᱤ ᱪᱮᱫ ᱠᱚᱣᱟᱭ ᱩᱱᱤ ᱡᱩᱫᱤ ᱥᱚᱢᱚᱭ ᱨᱮ ᱥᱮᱴᱮᱨ ᱞᱮᱱᱠᱷᱟᱱ ᱩᱱᱤ ᱡᱟᱦᱟᱸᱭ ᱪᱮᱫᱚᱜ ᱠᱟᱱᱟᱭ ᱩᱱᱤ ᱦᱚᱸ ᱥᱚᱢᱚᱭ ᱨᱮᱜᱮ ᱥᱮᱴᱮᱨᱚᱜᱼᱟᱭ